ᱯᱟᱛᱲᱟ ᱯᱤᱴᱷᱟᱹ ᱪᱮᱫ ᱞᱮᱠᱟ ᱠᱟᱛᱮᱜ ᱤᱥᱤᱱ ᱠᱟᱛᱮᱜ ᱵᱚᱱ ᱡᱚᱢᱟ ᱥᱟᱠᱟᱢ ᱤᱧ ᱦᱮᱡᱽ ᱟᱹᱜᱩ ᱠᱮᱫᱟ ᱥᱟᱠᱟᱢ ᱤᱧ ᱦᱮᱡᱽ ᱟᱹᱜᱩ ᱠᱮᱫ ᱛᱤᱧ ᱯᱟᱛᱲᱟᱹᱧ ᱨᱚᱜ ᱠᱮᱫᱟ ᱯᱟᱛᱲᱟᱧ ᱨᱚᱜ ᱠᱮᱫ ᱛᱮᱧ ᱫᱚᱦᱚ ᱠᱟᱫᱟ ᱛᱟᱨᱯᱚᱨᱮ ᱦᱚᱞᱚᱝ ᱞᱮ ᱞᱟᱹᱦᱩᱫ ᱟᱹᱜᱩ ᱠᱮᱫᱟ ᱦᱚᱞᱚᱝ ᱞᱮ ᱞᱟᱹᱦᱩᱫ ᱟᱹᱜᱩ ᱠᱮᱫ ᱛᱮ ᱟᱨ ᱦᱚᱸ ᱡᱤᱞ ᱞᱮ ᱟᱹᱜᱩ ᱠᱮᱫᱟ ᱡᱤᱞ ᱞᱮ ᱟᱹᱜᱩ ᱠᱮᱫᱟ ᱥᱩᱠᱨᱤ ᱡᱤᱞ ᱟᱫᱚ ᱢᱚᱥᱞᱟ ᱥᱟᱞᱟᱜ ᱞᱮ ᱢᱟᱠᱷᱟᱣ ᱠᱮᱫᱟ ᱢᱟᱠᱷᱟᱣ ᱠᱮᱫ ᱛᱤᱧ ᱯᱟᱛᱲᱟ ᱨᱮ ᱫᱚᱦᱚ ᱠᱮᱫᱟ ᱫᱚᱦᱚ ᱠᱟᱛᱮᱧ ᱯᱟᱛᱲᱟ ᱨᱤᱧ ᱢᱮᱞᱟᱣ ᱠᱮᱫᱟ ᱢᱮᱞᱟᱣ ᱠᱮᱫ ᱛᱤᱧ ᱟᱵᱟᱨ ᱟᱨ ᱦᱚᱸ ᱯᱟᱛᱲᱟ ᱛᱤᱧ ᱯᱚᱴᱚᱢ ᱠᱮᱫᱟ ᱯᱚᱴᱚᱢ ᱠᱮᱫ ᱛᱤᱧ ᱪᱩᱞᱦᱟᱹᱧ ᱫᱷᱚᱨᱟᱣ ᱠᱮᱫᱟ ᱪᱩᱞᱦᱟᱹᱧ ᱫᱷᱟᱨᱟᱣ ᱠᱮᱫ ᱛᱮ ᱠᱟᱨᱟᱦᱤᱧ ᱞᱟᱫᱮ ᱠᱮᱫᱟ ᱞᱟᱫᱮ ᱠᱮᱫ ᱛᱤᱧ ᱞᱚᱞᱚᱭᱮᱱᱟ ᱚᱱᱟ ᱯᱟᱛᱲᱟ ᱯᱤᱴᱷᱟᱹᱧ ᱪᱟᱹᱰᱩ ᱠᱮᱫᱟ ᱪᱟᱹᱰᱩ ᱠᱮᱫ ᱛᱤᱧ ᱟᱨ ᱦᱚᱸ ᱤᱥᱤᱱ ᱮᱱᱟ ᱟᱬᱜᱩ ᱠᱮᱫᱟ ᱞᱮ ᱟᱫᱚ ᱚᱱᱟ ᱫᱚ ᱡᱚᱢ ᱦᱩᱭᱩᱜᱼᱟ